ᱤᱧᱫᱚ ᱵᱟᱹᱵᱩ ᱱᱤᱛᱳᱜ ᱢᱟᱧ ᱵᱩᱰᱷᱤ ᱮᱱᱟ ᱠᱟᱹᱢᱤ ᱠᱚᱢᱟ ᱵᱟᱹᱧ ᱫᱟᱲᱮᱭᱟᱜᱼᱟ ᱥᱤᱢ ᱠᱚᱧ ᱟᱹᱥᱩᱞ ᱟᱠᱟᱫ ᱠᱚᱣᱟ ᱟᱹᱰᱤ ᱰᱷᱮᱨ ᱤᱧ ᱫᱚᱦᱚ ᱟᱠᱟᱫ ᱠᱚᱣᱟ ᱟᱫᱚ ᱩᱱᱠᱩ ᱠᱚᱜᱮ ᱥᱮᱛᱟᱜ ᱵᱮᱲᱟᱧ ᱡᱷᱤᱡᱽ ᱩᱰᱩᱠ ᱠᱚᱣᱟ ᱟᱨ ᱪᱟᱣᱞᱮ ᱠᱚ ᱠᱟᱹᱴᱤᱡ ᱤᱧ ᱮᱢᱟ ᱠᱚᱣᱟ ᱪᱟᱣᱞᱮ ᱠᱚ ᱠᱚ ᱡᱚᱢᱟ ᱫᱟᱜ ᱠᱚᱧ ᱮᱢᱟ ᱠᱚᱣᱟ ᱟᱫᱚ ᱡᱚᱢ ᱛᱮᱠᱚ ᱧᱩᱭ ᱛᱮᱠᱚ ᱟᱫᱚ ᱩᱱᱠᱩ ᱫᱚ ᱚᱱᱮ ᱵᱟᱦᱨᱮ ᱥᱮᱫᱤᱧ ᱞᱟᱜᱟᱣ ᱩᱰᱩᱠᱚᱜᱼᱟ ᱚᱱᱛᱮᱨᱮ ᱪᱟᱨᱟ ᱠᱚᱠᱚ ᱟᱹᱛᱤᱧ ᱡᱚᱝᱟ ᱠᱚ ᱧᱟᱢ ᱡᱚᱢᱟ ᱠᱚ ᱜᱷᱟᱥ ᱠᱚᱠᱚ ᱮᱢᱟᱱ ᱠᱚᱠᱚ ᱡᱚᱢ ᱡᱚᱝᱟ ᱟᱨᱦᱚᱸ ᱟᱭᱩᱵ ᱵᱮᱲᱟ ᱫᱚ ᱟᱨᱦᱚᱸ ᱢᱤᱫ ᱫᱷᱟᱣ ᱠᱚ ᱦᱤᱡᱩᱜᱼᱟ ᱦᱤᱡᱩᱜ ᱛᱮᱠᱚ ᱟᱫᱚ ᱤᱱᱟᱹᱠᱷᱟᱱ ᱪᱮᱫ ᱠᱚᱧ ᱪᱤᱠᱟᱹᱭᱟ ᱟᱨᱦᱚᱸ ᱩᱱ ᱥᱚᱢᱚᱭ ᱪᱟᱣᱞᱮ ᱠᱚᱧ ᱮᱢ ᱧᱚᱜ ᱟᱠᱚᱣᱟ ᱫᱟᱜ ᱠᱚᱧ ᱮᱢ ᱧᱚᱜ ᱟᱠᱚᱣᱟ ᱟᱨ ᱵᱮᱲᱟᱭ ᱰᱩᱵᱩᱡ ᱮᱱᱠᱷᱟᱱ ᱟᱫᱚ ᱵᱟᱹᱭᱼᱵᱟᱹᱭᱛᱮ ᱚᱲᱟᱜ ᱥᱮᱫ ᱠᱚ ᱵᱚᱞᱚᱱᱟ ᱵᱚᱞᱚᱱ ᱛᱮᱠᱚ ᱟᱯᱟᱱᱼᱟᱹᱯᱤᱱ ᱠᱚ ᱡᱟᱭᱜᱟᱜᱼᱟ ᱟᱨ ᱚᱠᱚᱭ ᱵᱤᱞᱤᱭᱮᱟᱭ ᱩᱱᱤ ᱫᱚ ᱵᱩᱨᱥᱤ ᱨᱮ ᱪᱟᱞᱟᱣ ᱮᱱᱟ ᱟᱡᱟᱜ ᱵᱩᱨᱥᱤ ᱴᱷᱮᱱ ᱚᱸᱰᱮ ᱚᱵᱚᱨᱚᱜ ᱟᱭ ᱟᱨ ᱮᱴᱟᱜ ᱠᱚᱫᱚ ᱚᱱᱟ ᱠᱚᱨᱮ ᱫᱷᱟᱨᱮ ᱠᱚᱨᱮ ᱠᱚ ᱫᱩᱲᱩᱵ ᱠᱚᱜᱼᱟ ᱠᱚ ᱜᱤᱛᱤᱡ ᱠᱚᱜᱼᱟ ᱠᱚ ᱤᱱᱟᱹ ᱤᱱᱠᱩ ᱠᱚᱜᱮᱧ ᱪᱟᱥ ᱵᱟᱲᱟᱭᱮᱫ ᱠᱚᱣᱟ ᱵᱮᱴᱟ ᱟᱫᱚ ᱪᱤᱞᱤ ᱠᱚᱢ ᱤᱭᱟᱹ ᱠᱚᱣᱟ ᱦᱳᱭ ᱦᱚᱸ ᱦᱳᱭ ᱛᱤᱱᱟᱹᱜ ᱟᱹᱰᱤ ᱥᱮᱨᱢᱟ ᱠᱷᱚᱱᱤᱧ ᱪᱟᱥᱮᱫ ᱠᱚᱣᱟ ᱱᱩᱠᱩ ᱫᱚ ᱱᱤᱠᱩ ᱠᱚᱨᱮ ᱜᱮ ᱠᱷᱚᱱᱟᱜ ᱜᱮ ᱡᱚᱢ ᱢᱚᱬᱮ ᱛᱩᱨᱩᱭ ᱥᱮᱨᱢᱟ ᱜᱟᱱ ᱦᱩᱭᱮᱱᱟ ᱦᱳᱭ ᱟᱫᱚ ᱠᱟᱹᱢᱤ ᱠᱚᱢᱟ ᱱᱤᱛᱳᱜ ᱢᱟ ᱵᱩᱰᱷᱤ ᱦᱚᱲ ᱵᱟᱞᱮ ᱫᱟᱲᱮᱭᱟᱜᱼᱟ ᱟᱫᱚ ᱩᱱᱠᱩ ᱠᱚᱜᱮ ᱟᱹᱥᱩᱞ ᱵᱟᱲᱟ ᱠᱟᱛᱮᱫ ᱞᱮ ᱡᱚᱢ ᱵᱟᱲᱟᱭᱮᱫᱟ ᱟᱫᱚ ᱪᱮᱫ ᱮᱢ ᱪᱤᱠᱟᱹ ᱫᱟᱲᱮᱭᱟᱜᱼᱟ ᱱᱟᱦᱟᱜ